ᱦᱮᱸ ᱦᱮᱞᱳ ᱚᱠᱚᱭᱮᱢ ᱢᱮᱱᱮᱜᱼᱟ ᱥᱩᱢᱤ ᱤᱧᱤᱧ ᱢᱮᱱᱮᱜᱼᱟ ᱨᱤᱛᱩᱰᱤ ᱠᱷᱚᱱ ᱚᱠᱚᱭ ᱢᱮᱱᱟᱜ ᱠᱚᱣᱟ ᱥᱩᱢᱤ ᱢᱮᱱᱟᱭ ᱠᱷᱟᱱ ᱮᱢᱟᱭ ᱯᱮᱥᱮ ᱤᱧ ᱜᱟᱞᱢᱟᱨᱟᱣᱟ ᱟᱨ ᱤᱧᱤᱧ ᱮᱢ ᱞᱮᱫᱟ ᱵᱮᱱᱟᱨ ᱞᱟᱹᱜᱤᱫ ᱯᱟᱥᱯᱳᱨᱴ ᱛᱚ ᱵᱟᱝ ᱵᱮᱱᱟᱜ ᱠᱟᱱ ᱛᱤᱧᱟᱹ ᱚᱠᱟᱨᱮ ᱟᱡ ᱮ ᱵᱮᱱᱟᱣ ᱞᱮᱫᱟ ᱚᱱᱟ ᱞᱟᱹᱭ ᱢᱮᱥᱮ ᱤᱧ ᱦᱚᱧ ᱵᱮᱱᱟᱣᱟ ᱦᱚᱪᱚᱭᱟ ᱤᱱᱟᱹᱜ ᱫᱤᱱ ᱦᱩᱭᱱᱟ ᱫᱚᱥ ᱯᱚᱱᱫᱨᱚ ᱫᱤᱱ ᱨᱮᱦᱚᱸ ᱵᱟᱭ ᱦᱤᱡᱩᱜ ᱠᱟᱱᱟ ᱤᱧᱟᱹᱜ ᱯᱟᱥᱯᱳᱨᱴ ᱜᱮ ᱵᱟᱭ ᱦᱤᱡᱩᱜ ᱠᱟᱱᱟ ᱯᱚᱭᱥᱟ ᱠᱚ ᱯᱷᱟᱥᱟᱣ ᱟᱠᱟᱱ ᱛᱤᱧᱟᱹ ᱯᱚᱭᱥᱟ ᱠᱚᱧ ᱮᱢ ᱠᱟᱜᱼᱟ ᱛᱚ ᱵᱟᱭ ᱦᱤᱡᱩᱜ ᱠᱟᱱ ᱛᱤᱧᱟᱹ ᱛᱚ ᱟᱢ ᱚᱠᱟᱨᱮᱢ ᱵᱮᱱᱟᱣ ᱠᱟᱫᱟ ᱚᱱᱟ ᱞᱟᱹᱭᱟᱹᱧ ᱢᱮ ᱤᱧ ᱦᱚᱧ ᱵᱮᱱᱟᱣ ᱦᱚᱪᱚᱭᱟ